ᱤᱧᱨᱮᱱ ᱢᱤᱫᱴᱮᱡ ᱜᱟᱛᱮᱭ ᱛᱟᱦᱮᱸ ᱠᱟᱱᱟ ᱩᱱᱤ ᱵᱷᱟᱜᱮ ᱠᱟᱹᱢᱤ ᱨᱮᱭᱟᱜ ᱥᱩᱡᱳᱜᱽ ᱮ ᱧᱟᱢ ᱠᱟᱜ ᱛᱟᱦᱮᱱᱟ ᱮᱭᱤᱪ ᱰᱤ ᱮᱯᱷ ᱥᱤ ᱵᱮᱝᱠ ᱠᱷᱚᱱ ᱟᱫᱚ ᱚᱱᱟ ᱵᱮᱝᱠ ᱨᱮᱭᱟᱜ ᱥᱤᱥᱴᱮᱢ ᱛᱟᱦᱮᱸ ᱠᱟᱱᱟ ᱡᱮ ᱯᱨᱚᱛᱤᱴᱟ ᱫᱚᱠᱟᱱ ᱠᱷᱚᱡ ᱩᱱᱤ ᱯᱚᱭᱥᱟ ᱠᱟᱞᱮᱠᱥᱮᱱ ᱠᱟᱛᱮ ᱟᱹᱜᱩ ᱦᱩᱭᱩᱜ ᱛᱟᱭᱟ ᱟᱨ ᱴᱟᱭᱤᱢ ᱵᱟᱭ ᱴᱟᱭᱤᱢ ᱨᱮ ᱵᱮᱝᱠ ᱨᱮ ᱡᱚᱢᱟ ᱮᱢ ᱦᱩᱭᱩᱜ ᱛᱟᱭᱟ ᱮᱢᱚᱱ ᱠᱤ ᱫᱟᱜ ᱡᱟᱹᱯᱩᱫ ᱞᱚᱞᱚ ᱥᱤᱛᱩᱝ ᱚᱠᱟ ᱚᱠᱛᱚ ᱜᱮ ᱪᱷᱩᱴᱤ ᱦᱚᱸ ᱵᱟᱝ ᱛᱟᱦᱮᱱ ᱠᱟᱱᱟ ᱟᱨ ᱠᱳᱱᱳ ᱨᱮᱥ ᱦᱚᱸ ᱵᱟᱝ ᱛᱟᱦᱮᱸ ᱠᱟᱱ ᱛᱟᱭᱟ ᱥᱟᱶᱛᱮ ᱟᱨᱚ ᱠᱚ ᱢᱮᱛᱟ ᱫᱮ ᱛᱟᱦᱮᱱᱟ ᱟᱢᱟᱜ ᱱᱤᱡᱚᱥᱥᱚ ᱵᱟᱭᱤᱠ ᱛᱟᱦᱮᱸ ᱫᱚᱨᱠᱟᱨ ᱛᱟᱢ ᱟᱫᱚ ᱩᱱᱤ ᱤᱧᱨᱮᱱ ᱜᱟᱛᱮ ᱴᱷᱮᱱ ᱱᱤᱡᱚᱥᱥᱚ ᱵᱟᱭᱤᱠ ᱦᱚᱸ ᱵᱟᱝ ᱛᱟᱦᱮᱸ ᱠᱟᱱᱟ ᱟᱨ ᱴᱟᱠᱟ ᱯᱚᱭᱥᱟ ᱨᱮᱭᱟᱜ ᱨᱤᱠᱥ ᱦᱚᱸ ᱦᱟᱛᱟᱣ ᱫᱚ ᱵᱟᱭ ᱪᱟᱹᱭ ᱠᱟᱱ ᱛᱟᱦᱮᱱᱟ ᱚᱱᱟ ᱠᱷᱟᱹᱛᱤᱨ ᱩᱱᱤ ᱫᱚ ᱚᱱᱟ ᱠᱟᱹᱢᱤ ᱵᱟᱭ ᱠᱩᱥᱤᱭᱟᱫᱟ